ᱢᱚᱱᱰᱚᱞ ᱯᱟᱵᱞᱤᱠᱮᱥᱚᱱ ᱨᱮᱭᱟᱜ ᱡᱟᱦᱟᱸᱠᱩ ᱵᱚᱭ ᱚᱱᱟᱠᱩ ᱵᱚᱭᱨᱮᱭᱟᱜ ᱵᱷᱟᱥᱟ ᱫᱚ ᱟᱹᱰᱤᱜᱤ ᱠᱚᱴᱷᱤᱱ ᱜᱮᱭᱟ ᱛᱚ ᱚᱱᱟᱠᱩ ᱵᱚᱭ ᱫᱚ ᱜᱤᱫᱽᱨᱟᱹᱠᱩᱯᱟᱲᱦᱟᱜ ᱢᱚᱪ ᱵᱟᱝᱠᱩ ᱵᱩᱡᱷᱟᱹᱣᱮᱫᱟ ᱛᱟᱯᱚᱨ ᱱᱚᱴᱠᱩ ᱚᱞ ᱥᱩᱢᱟᱹᱭ ᱚᱱᱟ ᱵᱚᱭᱨᱮᱭᱟᱜ ᱵᱷᱟᱥᱟ ᱜᱤᱫᱽᱨᱟᱹ ᱵᱟᱠᱩ ᱵᱩᱡᱷ ᱫᱟᱲᱤᱭᱟᱜ ᱠᱟᱱᱟ ᱢᱮᱱᱠᱷᱟᱱ ᱱᱚᱣᱟᱠᱩ ᱵᱚᱩ ᱠᱚᱫᱚ ᱵᱷᱟᱥᱟ ᱠᱷᱩᱵ ᱢᱚᱪ ᱦᱮᱱᱟᱜ ᱟ ᱚᱱᱟᱜᱤ ᱚᱱᱟ ᱠᱷᱟᱹᱛᱤᱨᱜᱤᱧ ᱢᱮᱱᱫᱟ ᱱᱩᱠᱩᱣᱟᱜ ᱠᱷᱚᱱᱟᱜ ᱫᱚ ᱦᱟᱱᱠᱩᱣᱟᱜ ᱵᱚᱭᱜᱤ ᱨᱟᱭᱢᱟᱴᱤᱱ ᱨᱮᱱᱟᱜ ᱵᱚᱭᱜᱤ ᱵᱷᱟᱜᱤ ᱛᱟᱠᱩᱣᱟ